ᱡᱮᱢᱚᱱ ᱱᱚᱜᱼᱚᱭ ᱪᱟᱥ ᱟᱵᱟᱫᱽᱨᱮ ᱯᱟᱭᱥᱟ ᱞᱟᱜᱟᱣᱚᱜᱼᱟ ᱠᱟᱢᱟᱭ ᱠᱷᱟᱹᱛᱤᱨᱛᱮ ᱡᱮᱢᱚᱱ ᱱᱚᱜᱼᱚᱭ ᱩᱞ ᱟᱵᱟᱫᱽ ᱞᱮᱠᱷᱟᱱ ᱯᱚᱛᱷᱚᱢᱚᱛᱚ ᱯᱟᱭᱥᱟ ᱞᱟᱜᱟᱣᱚᱜᱼᱟ ᱞᱟᱦᱟᱨᱮ ᱯᱚᱛᱷᱚᱢᱚᱛᱚ ᱞᱟᱦᱟᱨᱮ ᱯᱟᱭᱥᱟ ᱠᱷᱚᱨᱪᱟ ᱞᱮᱠᱷᱟᱱ ᱫᱟᱨᱮᱢ ᱨᱚᱦᱚᱭ ᱫᱟᱨᱮ ᱡᱚᱛᱱᱚᱭ ᱦᱩᱭᱩᱜᱼᱟ ᱫᱟᱨᱮ ᱡᱚᱛᱱᱚ ᱠᱟᱛᱮᱫ ᱡᱚᱠᱷᱚᱱ ᱥᱮᱬᱟᱜ ᱞᱟᱹᱴᱩᱜᱼᱟ ᱫᱟᱨᱮ ᱛᱚᱠᱷᱚᱱ ᱫᱚ ᱫᱟᱨᱮ ᱨᱮ ᱫᱟᱜ ᱞᱟᱜᱟᱣᱟᱜ ᱦᱩᱭᱩᱜᱼᱟ ᱠᱷᱚᱨᱟ ᱫᱤᱱ ᱪᱟᱹᱛᱼᱵᱟᱹᱭᱥᱟᱹᱠᱷ ᱡᱮᱢᱚᱱ ᱦᱚᱸᱜᱼᱚᱭ ᱱᱤᱛᱚᱜ ᱩᱞ ᱵᱟᱦᱟᱜ ᱥᱚᱢᱚᱭ ᱫᱟᱜ ᱞᱟᱜᱟᱣᱟᱜ ᱦᱩᱭᱩᱜᱼᱟ ᱥᱯᱨᱮᱹᱟᱭᱜ ᱦᱩᱭᱩᱜᱼᱟ ᱛᱚᱵᱮ ᱟᱱᱮᱡᱜᱮ ᱩᱱᱤᱦᱚᱸ ᱡᱚᱭ ᱮᱢᱚᱜᱼᱟ ᱛᱚᱵᱮ ᱟᱱᱮᱡᱜᱮ ᱚᱱᱟᱠᱚ ᱦᱚᱸ ᱦᱩᱭᱩᱜᱼᱟ ᱛᱟᱦᱞᱮ ᱠᱷᱟᱱᱜᱮ ᱫᱟᱨᱮᱢ ᱠᱟᱢᱟᱭ ᱦᱩᱭᱩᱜᱼᱟ ᱯᱟᱭᱥᱟᱢ ᱞᱟᱜᱟᱣ ᱞᱮᱠᱷᱟᱱ ᱯᱟᱭᱥᱟᱢ ᱟᱨᱡᱟᱣ ᱞᱮᱠᱷᱟᱱ ᱦᱩᱭᱩᱜᱼᱟ ᱯᱟᱭᱥᱟ ᱞᱟᱦᱟᱨᱮᱢ ᱜᱤᱰᱤ ᱞᱮᱠᱷᱟᱱ ᱛᱟᱯᱚᱨ ᱯᱟᱭᱥᱟᱢ ᱧᱟᱢᱟ ᱛᱟᱯᱚᱨ ᱠᱟᱢᱟᱭᱫᱚ ᱦᱩᱭᱩᱜᱼᱟ ᱚᱱᱮᱚᱝᱠᱟ